ᱥᱠᱩᱞ ᱨᱮ ᱜᱤᱫᱽᱨᱟᱹ ᱫᱚ ᱱᱚᱝᱠᱟ ᱦᱚᱛᱮᱫ ᱛᱮ ᱠᱟᱹᱨᱩ ᱵᱤᱨᱤᱫ ᱠᱚ ᱪᱮᱫ ᱟᱠᱚ ᱜᱮᱭᱟ ᱠᱟᱜᱚᱡᱽ ᱨᱮ ᱥᱮ ᱥᱞᱮᱴ ᱨᱮ ᱪᱷᱚᱵᱤ ᱟᱸᱠᱟᱣ ᱠᱚ ᱪᱮᱫ ᱟᱠᱚᱣᱟ ᱡᱮᱞᱮᱠᱟ ᱪᱮᱬᱮ ᱟᱸᱠᱟᱣ ᱢᱤᱫᱴᱟᱝ ᱚᱲᱟᱜ ᱟᱸᱠᱟᱣ ᱵᱟᱦᱟ ᱟᱸᱠᱟᱣ ᱫᱟᱨᱮ ᱟᱸᱠᱟᱣ ᱱᱚᱝᱠᱟ ᱱᱚᱝᱠᱟᱛᱮ ᱩᱱᱠᱩ ᱫᱚᱠᱚ ᱪᱮᱫ ᱟᱠᱚᱣᱟ ᱛᱟᱨᱯᱚᱨ ᱠᱟᱜᱚᱡᱽ ᱨᱮᱫ ᱦᱚᱛᱮᱫ ᱛᱮ ᱵᱟᱦᱟ ᱵᱮᱱᱟᱣ ᱠᱚ ᱪᱮᱫ ᱟᱠᱚᱣᱟ ᱛᱟᱨᱯᱚᱨ ᱞᱟᱹᱣᱠᱟᱹ ᱵᱮᱱᱟᱣ ᱠᱚ ᱪᱮᱫ ᱟᱠᱚᱣᱟ ᱩᱰᱟᱹᱜ ᱜᱟᱹᱰᱤ ᱵᱮᱱᱟᱣ ᱠᱚ ᱪᱮᱫ ᱟᱠᱚᱣᱟ ᱱᱚᱝᱠᱟᱱ ᱱᱚᱝᱠᱟᱱ ᱡᱤᱱᱤᱥ ᱵᱮᱱᱟᱣ ᱠᱚ ᱪᱮᱫ ᱟᱠᱚᱣᱟ ᱦᱮᱸ ᱜᱤᱫᱽᱨᱟᱹ ᱨᱮᱭᱟᱜ ᱱᱚᱝᱠᱟᱱ ᱯᱩᱛᱩᱞ ᱵᱮᱱᱟᱣ ᱫᱟᱜ ᱨᱮ ᱠᱟᱜᱚᱡᱽ ᱞᱟᱹᱣᱠᱟᱹ ᱵᱮᱱᱟᱣ ᱱᱚᱝᱠᱟᱱ ᱟᱭᱢᱟ ᱠᱟᱛᱷᱟ ᱜᱮ ᱩᱭᱦᱟᱹᱨ ᱫᱚ ᱢᱮᱱᱟᱜ ᱜᱮᱭᱟ